ᱟᱹᱞᱤᱧ ᱫᱚ ᱢᱤᱫ ᱫᱷᱟᱣ ᱚᱲᱟᱜ ᱨᱤᱱ ᱦᱚᱲ ᱥᱟᱞᱟᱜ ᱪᱟᱞᱟᱣ ᱞᱮᱱ ᱛᱟᱦᱮᱸᱱ ᱞᱤᱧ ᱚᱱᱟ ᱠᱚᱴᱚᱠ ᱵᱟᱡᱟᱨ ᱯᱚᱴᱚᱠ ᱫᱚ ᱵᱟᱝ ᱥᱮᱴᱮᱨ ᱦᱩᱭᱩᱜᱼᱟ ᱱᱟᱥᱮᱱᱟᱜ ᱱᱚᱛᱮ ᱡᱚᱜᱚᱛᱯᱩᱨ ᱵᱳᱫᱽᱯᱩᱨ ᱨᱮ ᱟᱬᱜᱚ ᱦᱩᱭᱩᱜᱼᱟ ᱟᱬᱜᱚ ᱠᱟᱛᱮᱫ ᱚᱸᱰᱮ ᱢᱤᱫᱴᱟᱝ ᱢᱮᱱᱟᱜᱼᱟ ᱯᱟᱨᱠ ᱢᱮᱱᱟᱜᱼᱟ ᱯᱟᱨᱠ ᱛᱚ ᱱᱚᱣᱟ ᱞᱟᱹᱜᱤᱫ ᱠᱚ ᱵᱮᱱᱟᱣ ᱠᱟᱜᱼᱟ ᱡᱮᱢᱚᱱ ᱧᱮᱞ ᱡᱚᱝ ᱵᱟᱠᱷᱨᱟ ᱡᱟᱭᱜᱟ ᱠᱚᱦᱚᱸ ᱪᱮᱦᱨᱟ ᱢᱮᱱᱟᱜᱼᱟ ᱟᱨ ᱚᱸᱰᱮ ᱢᱟᱱᱮ ᱢᱚᱱᱮ ᱠᱚᱨᱚ ᱡᱟᱦᱟᱸᱭ ᱜᱮ ᱡᱟᱦᱟᱸ ᱥᱮᱫ ᱠᱷᱚᱱᱮ ᱦᱤᱡᱩᱜ ᱟᱭ ᱚᱸᱰᱮ ᱥᱤᱛᱩᱝ ᱛᱟᱭ ᱡᱟᱹᱯᱩᱫ ᱛᱟᱭ ᱚᱸᱰᱮ ᱚᱲᱟᱜ ᱢᱮᱱᱟᱜᱼᱟ ᱨᱮᱥᱴ ᱨᱩᱢ ᱞᱮᱠᱟ ᱢᱮᱱᱟᱜᱼᱟ ᱚᱸᱰᱮ ᱢᱟᱱᱮᱢ ᱡᱤᱨᱟᱹᱣ ᱦᱚᱸᱢ ᱡᱤᱨᱟᱹᱣ ᱫᱟᱲᱮᱭᱟᱜᱼᱟ ᱟᱨ ᱵᱟᱝ ᱚᱸᱰᱮ ᱵᱮᱥ ᱥᱟᱱᱛᱤ ᱛᱮᱦᱚᱸᱢ ᱛᱟᱦᱮᱸ ᱫᱟᱲᱮᱭᱟᱜᱼᱟ ᱚᱱᱮ ᱚᱱᱠᱟᱱ ᱡᱟᱭᱜᱟ ᱠᱟᱱᱟ ᱚᱱᱟ ᱫᱚ ᱚᱸᱰᱮ ᱫᱚ ᱵᱟᱦᱟ ᱵᱟᱜᱟᱱ ᱠᱚᱦᱚᱸ ᱢᱮᱱᱟᱜ ᱜᱮᱭᱟ ᱟᱨ ᱡᱟᱦᱟᱸ ᱵᱟᱝᱟ ᱵᱳᱴ ᱰᱷᱚᱸᱜᱟ ᱰᱷᱚᱸᱜᱟ ᱦᱚᱸ ᱢᱮᱱᱟᱜ ᱜᱮᱭᱟ ᱚᱱᱟ ᱫᱚ ᱠᱮᱱᱟᱞ ᱠᱟᱱᱟ ᱠᱮᱱᱟᱞ ᱛᱟᱞᱟ ᱨᱮᱠᱚ ᱫᱚᱦᱚᱣ ᱟᱠᱟᱫᱟ ᱚᱸᱰᱮ ᱢᱟᱱᱮ ᱚᱸᱰᱮ ᱫᱚ ᱴᱤᱠᱤᱴ ᱴᱤᱠᱤᱴ ᱥᱮᱞ ᱛᱮᱠᱚ ᱴᱤᱠᱤᱴ ᱠᱷᱟᱱᱮᱢ ᱚᱱᱟ ᱨᱮᱠᱚ ᱫᱮᱡ ᱢᱮᱭᱟ ᱟᱨ ᱵᱟᱠᱷᱟᱱ ᱫᱚ ᱵᱟᱝᱟ ᱚᱱᱟ ᱨᱮᱫᱚ ᱴᱤᱠᱤᱴ ᱯᱟᱲᱟᱜ ᱠᱟᱱᱟ ᱫᱩᱭᱥᱚ ᱴᱟᱠᱟ ᱠᱟᱛᱮᱫ ᱫᱩᱭᱥᱚ ᱴᱟᱠᱟ ᱨᱮᱢ ᱡᱩᱫᱤᱢ ᱴᱤᱠᱤᱴ ᱟ ᱮᱱᱠᱷᱟᱱ ᱫᱚ ᱚᱱᱟᱨᱮ ᱢᱤᱫ ᱦᱚᱲᱮᱢ ᱫᱮᱡᱚᱜᱼᱟ ᱚᱱᱮ ᱚᱱᱠᱟ ᱟᱨ ᱰᱷᱮᱨ ᱥᱟᱺᱜᱤᱧ ᱫᱚ ᱵᱟᱭ ᱤᱫᱤ ᱢᱮᱭᱟ ᱢᱤᱱᱤᱢᱟᱢ ᱤᱱᱟᱹ ᱯᱚᱱᱫᱨᱚ ᱢᱤᱴᱟᱨ ᱜᱟᱱᱮ ᱤᱫᱤ ᱢᱮᱭᱟ ᱯᱚᱱᱫᱨᱚ ᱢᱤᱴᱟᱨ ᱫᱮᱡ ᱤᱫᱤ ᱢᱮᱭᱟ ᱦᱟᱱᱛᱮ ᱟᱨᱦᱚᱸ ᱱᱚᱛᱮ ᱟᱹᱜᱩ ᱢᱮᱭᱟᱭ ᱚᱸᱰᱮ ᱱᱚᱣᱟ ᱥᱩᱵᱤᱫᱷᱟ ᱢᱮᱱᱟᱜᱼᱟ ᱢᱟᱱᱮ ᱡᱟᱦᱟᱸ ᱛᱤᱱᱟᱹᱜ ᱦᱚᱲ ᱜᱮ ᱚᱸᱰᱮ ᱠᱚ ᱦᱤᱡᱩᱜᱼᱟ ᱩᱱᱠᱩ ᱞᱟᱹᱜᱤᱫ ᱨᱮᱸᱜᱮᱡ ᱛᱮᱫᱚ ᱵᱟᱠᱚ ᱪᱟᱞᱟᱜᱼᱟ ᱥᱮ ᱟᱨᱵᱟᱝ ᱚᱸᱰᱮ ᱫᱚᱠᱟᱱ ᱨᱮᱱᱟᱜ ᱥᱩᱵᱤᱫᱷᱟ ᱦᱚᱸ ᱢᱮᱱᱟᱜ ᱜᱮᱭᱟ ᱡᱟᱦᱟᱱᱟᱜ ᱠᱤᱨᱤᱧ ᱠᱟᱛᱮᱫ ᱦᱚᱸᱠᱚ ᱡᱚᱢ ᱫᱟᱲᱮᱭᱟᱜ ᱜᱮᱭᱟ ᱫᱟᱜ ᱵᱚᱴᱚᱞ ᱠᱷᱚᱱ ᱮᱦᱚᱵ ᱠᱟᱛᱮᱫ ᱡᱚᱢᱟᱜ ᱧᱩᱣᱟᱜ ᱱᱚᱣᱟ ᱱᱟᱥᱛᱟ ᱠᱚᱦᱚᱸ ᱢᱮᱱᱟᱜ ᱜᱮᱭᱟ ᱫᱟᱠᱟ ᱦᱳᱴᱮᱞ ᱠᱚᱦᱚᱸ ᱢᱮᱱᱟᱜ ᱜᱮᱭᱟ ᱚᱱᱟ ᱦᱚᱸᱠᱚ ᱡᱚᱢ ᱫᱟᱲᱮᱭᱟᱜᱼᱟ ᱦᱚᱲ ᱫᱚ ᱵᱟᱠᱚ ᱦᱟᱭᱨᱟᱱᱚᱜᱼᱟ ᱨᱮᱸᱜᱮᱡ ᱛᱮᱫᱚ ᱵᱟᱠᱚ ᱛᱟᱦᱮᱱᱟ ᱟᱨ ᱱᱚᱰᱮ ᱱᱚᱝᱠᱟᱱ ᱡᱟᱭᱜᱟ ᱠᱟᱱᱟ ᱡᱮᱢᱚᱱ ᱧᱮᱞ ᱡᱚᱝ ᱞᱮᱠᱟᱱ ᱡᱟᱭᱜᱟ ᱟᱹᱰᱤ ᱱᱟᱯᱟᱭ ᱵᱩᱡᱷᱟᱹᱜᱼᱟ ᱵᱟᱦᱟ ᱵᱟᱜᱟᱱ ᱛᱮ ᱯᱮᱨᱮᱡ ᱟᱠᱟᱱ ᱟᱨ ᱱᱚᱛᱮ ᱚᱱᱟ ᱥᱩᱨ ᱨᱮ ᱢᱮᱱᱟᱜ ᱢᱚᱦᱟᱱᱚᱫᱤ ᱰᱮᱢ ᱢᱚᱦᱟᱱᱚᱫᱤ ᱰᱮᱢ ᱨᱮᱱᱟᱜ ᱥᱤᱞᱯᱤᱧ ᱦᱩᱭᱩᱜ ᱠᱟᱱᱟ ᱞᱮᱠᱷᱟᱞᱮᱫ ᱛᱟᱦᱮᱸᱫ ᱞᱮ ᱯᱚᱧᱪᱟᱞ ᱵᱟᱹᱴᱤ ᱯᱚᱧᱪᱟᱞ ᱵᱟᱹᱴᱤ ᱰᱮᱢ ᱥᱤᱞᱯᱤᱧ ᱢᱮᱱᱟᱜᱼᱟ ᱚᱸᱰᱮ ᱫᱚ ᱧᱮᱞ ᱡᱚᱝ ᱞᱮᱠᱟᱱ ᱡᱟᱭᱜᱟ ᱠᱟᱱ ᱜᱮᱭᱟ ᱢᱟᱱᱮ ᱟᱹᱰᱤ ᱥᱟᱺᱜᱤᱧ ᱠᱷᱚᱱ ᱜᱮ ᱟᱹᱰᱤ ᱥᱟᱺᱜᱤᱧ ᱫᱷᱟᱹᱵᱤᱡ ᱧᱮᱞᱚᱜᱼᱟ ᱫᱟᱜ ᱦᱚᱸ ᱯᱩᱨᱟᱹ ᱪᱮᱲᱮᱢ ᱪᱮᱲᱮᱢ ᱥᱟᱨᱟ ᱞᱮᱛᱟᱲᱜᱮ ᱛᱟᱦᱮᱱᱟ